ᱡᱟᱱᱟᱱ ᱵᱟᱝ ᱵᱮᱜᱟᱨ ᱠᱷᱮᱞᱳᱰ ᱞᱟᱹᱜᱤᱫ ᱠᱚᱲᱟ ᱠᱩᱲᱤ ᱠᱚ ᱢᱤᱫ ᱥᱟᱶᱛᱮ ᱜᱟᱛᱮᱜ ᱦᱩᱭᱩᱜᱼᱟ ᱤᱧᱟᱹᱜ ᱴᱚᱴᱷᱟ ᱨᱮᱫᱚ ᱡᱟᱦᱟᱱ ᱠᱷᱤᱞᱳᱰ ᱜᱮ ᱢᱤᱫ ᱥᱟᱶᱛᱮ ᱠᱷᱮᱞ ᱠᱟᱛᱮᱫ ᱨᱟᱹᱥᱠᱟᱹ ᱨᱮᱠᱚ ᱛᱟᱦᱮᱱᱟ